ᱦᱮᱸ ᱤᱧᱟᱹᱜ ᱴᱚᱴᱷᱟ ᱨᱮᱫᱚ ᱟᱴᱥ ᱤᱥᱠᱩᱞ ᱫᱚ ᱢᱮᱱᱟᱜ ᱜᱮᱭᱟ ᱦᱩᱰᱤᱧ ᱢᱟᱪᱷᱟ ᱜᱮᱭᱟ ᱟᱨ ᱱᱤᱭᱟᱹ ᱫᱚ ᱥᱚᱨ ᱵᱮᱥᱚᱨᱠᱟᱨᱤ ᱠᱟᱱᱟ ᱥᱚᱨᱠᱟᱨᱤ ᱫᱚ ᱵᱟᱝ ᱠᱟᱱᱟ ᱚᱱᱟ ᱠᱷᱟᱹᱛᱤᱨ ᱛᱮ ᱱᱚᱰᱮ ᱫᱚ ᱵᱮᱥᱤ ᱠᱟᱭᱛᱮ ᱜᱤᱫᱽᱨᱟᱹ ᱫᱚ ᱵᱟᱝᱠᱚ ᱪᱤᱫ ᱜᱮᱭᱟ ᱟᱨ ᱡᱩᱫᱤ ᱱᱤᱭᱟᱹ ᱡᱩᱫᱤ ᱥᱚᱨᱠᱟᱨᱤ ᱡᱩᱫᱤ ᱤᱥᱠᱩᱞ ᱠᱚ ᱠᱷᱩᱞᱟᱹᱣ ᱤᱥᱠᱩᱞ ᱠᱚᱞᱮᱡᱽ ᱠᱚᱨᱮᱠᱚ ᱠᱷᱩᱞᱟᱹᱣ ᱠᱮᱭᱟ ᱛᱟᱦᱚᱞᱮ ᱫᱚ ᱵᱷᱟᱹᱜᱤ ᱥᱩᱵᱤᱫᱟ ᱧᱟᱢ ᱠᱚᱜᱼᱟ ᱱᱚᱣᱟ ᱜᱮ